ᱦᱮᱞᱳ ᱟᱢ ᱰᱟᱭᱵᱷᱟᱨ ᱵᱟᱹᱵᱩᱢ ᱨᱚᱲᱫᱟ ᱛᱳ ᱤᱧᱫᱚ ᱟᱞᱮ ᱠᱷᱚᱱ ᱫᱚ ᱱᱚᱸᱰᱮ ᱟᱞᱮ ᱟᱹᱛᱩ ᱨᱟᱭᱦᱟ ᱯᱟᱲᱟ ᱠᱷᱚᱱ ᱤᱭᱟᱹᱞᱮ ᱪᱟᱞᱟᱜᱼᱟ ᱢᱟᱞᱫᱟ ᱞᱮ ᱪᱟᱞᱟᱜᱼᱟ ᱛᱤᱱᱟᱹᱜ ᱯᱚᱭᱥᱟᱢ ᱦᱟᱛᱟᱣᱟ ᱟᱞᱮ ᱠᱷᱚᱡ ᱱᱚᱸᱰᱮ ᱢᱟᱞᱫᱟ ᱵᱷᱟᱲᱟ ᱢᱟ ᱱᱚᱸᱰᱮ ᱠᱷᱚᱡ ᱜᱟᱡᱚᱞ ᱯᱚᱸᱪᱤᱥ ᱴᱟᱠᱟ ᱟᱨ ᱜᱟᱡᱚᱞ ᱠᱷᱚᱡ ᱦᱟᱱᱛᱮ ᱢᱟᱞᱫᱟ ᱛᱤᱨᱤᱥ ᱴᱟᱠᱟ ᱢᱳᱴ ᱦᱩᱭᱩᱜ ᱠᱟᱱᱟ ᱯᱚᱧᱪᱟᱱᱱᱚ ᱴᱟᱠᱟ ᱟᱫᱚ ᱟᱞᱮ ᱦᱮᱱᱟᱜ ᱞᱮᱭᱟ ᱯᱟᱸᱪ ᱪᱷᱚ ᱡᱚᱱ ᱟᱨ ᱛᱤᱱᱟᱹᱜ ᱦᱮᱱᱟᱜ ᱞᱮᱭᱟ ᱮᱱᱛᱮᱫ ᱯᱟᱸᱪ ᱪᱷᱚ ᱡᱚᱱ ᱟᱨ ᱪᱟᱞᱟᱜ ᱟᱞᱮ ᱟᱹᱰᱤ ᱜᱷᱟᱹᱲᱤᱡ ᱫᱚ ᱵᱟᱝ ᱞᱟᱜᱟᱜᱼᱟ ᱫᱩ ᱜᱷᱚᱱᱴᱟ ᱜᱟᱱ ᱞᱟᱜᱟᱜᱼᱟ ᱪᱟᱞᱟᱜ ᱟᱞᱮ ᱟᱨᱞᱮ ᱦᱤᱡᱩᱜᱼᱟ ᱢᱤᱫᱴᱟᱱ ᱠᱟᱹᱢᱤ ᱦᱮᱱᱟᱜ ᱛᱟᱞᱮᱭᱟ ᱟᱫᱚ ᱛᱤᱱᱟᱹᱜ ᱵᱷᱟᱲᱟᱢ ᱦᱟᱛᱟᱣ ᱠᱮᱛᱟ ᱞᱮᱭᱟ ᱛᱤᱱᱟᱹᱜ ᱯᱚᱭᱥᱟᱢ ᱦᱟᱛᱟᱣᱟ ᱛᱷᱚᱲᱟᱢ ᱞᱟᱹᱭ ᱧᱚᱜ ᱞᱮᱠᱷᱟᱱ ᱫᱚ ᱟᱹᱰᱤ ᱵᱮᱥ ᱠᱚᱜᱼᱟ ᱟᱞᱮ ᱦᱚᱸᱞᱮ ᱡᱚᱛᱚ ᱠᱚ ᱛᱮᱞᱮ ᱴᱟᱠᱟ ᱯᱚᱭᱥᱟ ᱞᱮ ᱥᱚᱸᱜᱮ ᱛᱚᱨᱟᱭᱟ ᱛᱤᱱᱟᱹᱜ ᱮᱢ ᱦᱟᱛᱟᱣᱟ ᱵᱟᱢ ᱦᱟᱛᱟᱣᱟ ᱟᱢᱟᱜ ᱥᱩᱵᱤᱫᱷᱟ ᱞᱮᱠᱟ ᱞᱟᱹᱭ ᱞᱮᱠᱷᱟᱡ ᱫᱚ ᱟᱹᱰᱤ ᱵᱩᱜᱤ ᱠᱚᱜᱼᱟ ᱟᱹᱰᱤ ᱟᱭᱢᱟ ᱫᱚ ᱵᱟᱞᱮ ᱮᱢ ᱫᱟᱲᱮᱭᱟᱢᱟ ᱩᱱᱟᱹᱜ ᱫᱩ ᱦᱟᱡᱟᱨ ᱜᱟᱱ ᱫᱚ ᱦᱟᱛᱟᱣ ᱛᱟᱞᱮ ᱢᱮ ᱵᱟᱨᱚ ᱥᱚ ᱠᱷᱚᱡ ᱯᱚᱱᱨᱚ ᱥᱚ ᱴᱟᱠᱟ ᱦᱟᱛᱟᱣ ᱛᱟᱞᱮ ᱢᱮ ᱤᱱᱠᱟᱹᱜᱮ ᱜᱟᱹᱰᱤ ᱵᱷᱟᱲᱟ ᱢᱟ ᱩᱱᱟᱹᱜ ᱜᱮᱞᱮ ᱮᱢ ᱵᱟᱲᱟᱭᱟ ᱱᱚᱸᱰᱮ ᱠᱷᱚᱡ ᱢᱟᱞᱫᱟ ᱢᱟ ᱟᱹᱰᱤ ᱟᱭᱢᱟ ᱫᱚ ᱟᱞᱚᱢ ᱦᱟᱛᱟᱣ ᱛᱟᱞᱮᱭᱟ ᱦᱚᱲ ᱦᱚᱲ ᱠᱟᱱᱟ ᱵᱚᱱ ᱡᱟᱛᱚ ᱟᱢᱦᱚᱸ ᱡᱟᱛᱮ ᱡᱮᱣᱮᱫ ᱮᱢ ᱛᱟᱦᱮᱱ ᱟᱞᱮᱭᱟᱜ ᱦᱚᱸ ᱡᱟᱛᱮ ᱟᱹᱰᱤ ᱫᱚ ᱵᱟᱝ ᱪᱟᱞᱟᱜ ᱛᱟᱞᱮ ᱚᱱᱠᱟᱜᱮ ᱵᱮᱵᱚᱥᱛᱷᱟ ᱠᱟᱛᱮᱫ ᱯᱚᱭᱥᱟ ᱟᱞᱮ ᱦᱚᱸᱞᱮ ᱮᱢᱟᱣᱢᱟ